ᱥᱟᱱᱛᱟᱲᱤ ᱯᱟᱹᱨᱥᱤ ᱨᱮᱱᱟᱜ ᱫᱚ ᱟᱹᱰᱤᱜᱟᱱ ᱜᱩᱱᱚᱢᱟᱱ ᱠᱚ ᱢᱮᱱᱟᱜᱼᱟ ᱡᱮᱞᱮᱠᱟ ᱥᱟᱱᱛᱟᱲᱤ ᱯᱟᱹᱨᱥᱤ ᱫᱚ ᱜᱟᱹᱦᱞᱟᱹ ᱥᱚᱨᱮᱥᱟᱱ ᱯᱟᱹᱨᱥᱤ ᱠᱟᱱᱟ ᱱᱚᱰᱮ ᱡᱮᱞᱮᱠᱟ ᱤᱪᱟᱹᱜ ᱤᱪᱟᱹᱜ ᱨᱮ ᱱᱚᱰᱮ ᱜᱟᱹᱦᱞᱟᱹ ᱨᱮᱱᱟᱜ ᱵᱮᱵᱚᱦᱟᱨ ᱢᱮᱱᱟᱜ ᱠᱟᱫᱟ